ᱤᱧ ᱥᱮᱨᱮᱧ ᱠᱚ ᱠᱟᱛᱮᱫ ᱚᱱᱟ ᱥᱮᱨᱮᱧ ᱫᱚ ᱨᱮ ᱟᱨ ᱚᱱᱟ ᱥᱮᱨᱮᱧ ᱠᱚᱫᱚ ᱱᱟᱯᱟᱭ ᱥᱮᱨᱮᱧ ᱠᱟᱛᱮᱫ ᱨᱮᱧ ᱤᱭᱟᱹᱭᱟ ᱨᱮᱧ ᱮᱢᱟ ᱮᱱᱠᱷᱟᱱ ᱚᱱᱟ ᱨᱮ ᱮᱢ ᱞᱮᱠᱷᱟᱱ ᱟᱹᱰᱤ ᱫᱤᱥᱚᱢ ᱦᱚᱲᱠᱚ ᱧᱮᱞᱟ ᱚᱱᱟ ᱥᱮᱨᱮᱧ ᱫᱚ ᱛᱟᱢ ᱟᱹᱰᱤ ᱡᱳᱨ ᱠᱚ ᱠᱩᱥᱤᱭᱟᱜ ᱟᱠᱚ ᱥᱟᱨᱦᱟᱣ ᱟᱠᱚ ᱟᱫᱚ ᱚᱱᱟ ᱠᱷᱟᱹᱛᱤᱨ ᱢᱟᱲᱟᱝ ᱥᱮᱨᱮᱧ ᱨᱚᱲ ᱢᱟᱲᱟᱝ ᱨᱮ ᱦᱩᱭᱩᱜᱼᱟ ᱚᱱᱟ ᱥᱮᱨᱮᱧ ᱱᱟᱯᱟᱭ ᱡᱮᱢᱚᱱ ᱟᱸᱡᱚᱢ ᱢᱟᱠᱚ ᱦᱚᱲᱠᱚ ᱢᱟ ᱢᱟᱠᱚ ᱚᱱᱟ ᱠᱷᱟᱹᱛᱤᱨ ᱥᱮᱨᱮᱧ ᱫᱚ ᱟᱹᱰᱤᱛᱮᱫ ᱞᱮᱠ ᱞᱟᱹᱠᱛᱤ ᱠᱟᱱᱟ ᱚᱱᱟ ᱠᱚᱨᱮ ᱟᱸᱡᱚᱢ ᱞᱮᱠᱷᱟᱱ ᱦᱚᱲ ᱠᱚ ᱨᱟᱹᱥᱠᱟᱹᱜ ᱢᱟ ᱟᱨ ᱠᱚ ᱛᱟᱹᱨᱤᱯᱷ ᱧᱚᱜᱽ ᱢᱟ ᱚᱱᱟ ᱠᱷᱟᱹᱛᱤᱨ ᱚᱱᱟ ᱥᱮᱨᱮᱧ ᱠᱚᱫᱚ ᱱᱟᱯᱟᱭ ᱥᱮᱨᱮᱧ ᱞᱮᱜᱽ ᱞᱟᱹᱠᱛᱤ ᱠᱟᱱᱟ ᱵᱤᱱᱛᱤ ᱠᱟᱨᱟᱢ ᱨᱤᱸᱡᱷᱟᱹ ᱱᱚᱣᱟ ᱠᱚᱫᱚ ᱟᱹᱰᱤ ᱱᱟᱯᱟᱭ ᱥᱮᱨᱮᱧ ᱠᱟᱱᱟ ᱥᱮᱫᱟᱭ ᱫᱚ ᱥᱟᱸᱜᱮ ᱵᱟᱹᱨᱭᱟᱹᱛ ᱨᱮ ᱚᱱᱟ ᱠᱚᱠᱚ ᱥᱮᱨᱮᱧ ᱛᱟᱦᱮᱸᱫ ᱨᱤᱸᱡᱷᱟᱹ ᱵᱤᱱᱛᱤ ᱨᱤᱸᱡᱷᱟᱹ ᱫᱚ ᱠᱟᱨᱟᱢ ᱨᱮᱠᱚ ᱥᱮᱨᱮᱧᱟ ᱜᱚᱢᱦᱟ ᱨᱮᱠᱚ ᱥᱮᱨᱮᱧᱟ ᱵᱤᱱᱛᱤ ᱫᱚ ᱵᱟᱯᱞᱟ ᱥᱟᱸᱜᱮ ᱵᱟᱹᱨᱭᱟᱹᱛ ᱡᱚᱦᱚᱜ ᱠᱚ ᱥᱮᱨᱮᱧᱟ ᱚᱱᱟ ᱠᱚᱫᱚ ᱱᱤᱛᱚᱜ ᱨᱮ ᱵᱚ ᱟᱸᱡᱚᱢᱮᱫᱼᱟ ᱟᱨ ᱵᱟᱹᱭᱼᱵᱟᱹᱭᱛᱮ ᱢᱟᱞᱚᱴᱚᱜ ᱠᱟᱱᱟ ᱚᱱᱟ ᱠᱷᱟᱹᱛᱤᱨ ᱟᱵᱚ ᱫᱚ ᱥᱮᱨᱮᱧ ᱫᱚ ᱟᱹᱰᱤᱛᱮᱫ ᱞᱟᱹᱠᱛᱤ ᱠᱟᱱᱟ ᱥᱮᱨᱮᱧ ᱨᱮᱜᱮ ᱡᱚᱛᱚᱣᱟᱜ ᱛᱟᱵᱚᱱ ᱢᱮᱱᱟᱜᱼᱟ ᱟᱪᱟᱨ ᱵᱮᱵᱚᱦᱟᱨ ᱟᱨ ᱵᱟᱝᱠᱷᱟᱱ ᱫᱚ ᱢᱟᱱᱚᱛ ᱢᱮᱱᱟᱜᱼᱟ